ᱥᱟᱱᱛᱟᱲᱤ ᱯᱟᱹᱨᱥᱤ ᱥᱟᱶᱦᱮᱫ ᱨᱮ ᱚᱱᱚᱬᱦᱮ ᱮᱴᱟᱜ ᱠᱟᱹᱨᱤᱭᱟᱱ ᱚᱵᱷᱤᱵᱮᱠᱛᱤ ᱵᱮᱵᱷᱟᱨᱚᱜᱼᱟ ᱚᱱᱟ ᱠᱚᱫᱚ ᱟᱲᱟᱪᱷᱟᱲᱟ ᱵᱮᱵᱷᱟᱨᱚᱜᱼᱟ ᱨᱟᱹᱲ ᱛᱟᱦᱮᱱᱟ ᱚᱱᱚᱬᱦᱮ ᱨᱮ ᱛᱤᱱᱟᱹᱜ ᱟᱹᱲᱟᱹ ᱛᱟᱦᱮᱱᱟ